ᱥᱤᱛᱩᱝ ᱫᱚ ᱥᱤᱛᱩᱝ ᱫᱚ ᱱᱚᱛᱮ ᱫᱚ ᱟᱹᱰᱤ ᱡᱳᱨ ᱜᱮ ᱥᱤᱛᱩᱝᱼᱟ ᱟᱫᱚ ᱪᱤᱠᱟᱹᱭᱟᱢ ᱥᱤᱛᱩᱝ ᱦᱚᱸ ᱥᱟᱦᱟᱣ ᱦᱩᱭᱩᱜ ᱠᱟᱱ ᱜᱮᱭᱟ ᱠᱟᱹᱴᱤᱡ ᱠᱟᱹᱴᱤᱡ ᱫᱚ ᱚᱲᱟᱜ ᱨᱮᱦᱮᱸ ᱮᱴᱟᱜ ᱞᱮᱠᱟᱜᱮ ᱵᱩᱡᱷᱟᱹᱜ ᱠᱟᱱᱟ ᱥᱤᱛᱩᱝ ᱜᱮᱵᱟᱭ ᱥᱟᱦᱟᱜ ᱠᱟᱱᱟ ᱟᱨ ᱥᱤᱛᱩᱝ ᱫᱤᱱ ᱫᱚ ᱞᱟᱸᱜᱟ ᱛᱮ ᱥᱮᱛᱟᱜ ᱨᱮ ᱤᱭᱟᱹ ᱠᱚᱞᱮ ᱠᱟᱹᱢᱤᱭᱟ ᱥᱟᱦᱟᱱ ᱠᱚ ᱜᱟᱹᱰᱤᱡ ᱪᱤᱠᱟᱹᱛᱮ ᱵᱟᱠᱷᱟᱱ ᱫᱚ ᱟᱥᱟᱲ ᱫᱤᱱ ᱪᱮᱫ ᱠᱚᱢ ᱡᱩᱞᱟ ᱦᱮᱸ ᱠᱷᱟᱡ ᱫᱚ ᱚᱱᱟ ᱠᱚ ᱥᱟᱦᱟᱱ ᱠᱚᱞᱮ ᱢᱟᱜ ᱟᱹᱜᱩᱭᱟ ᱟᱨ ᱟᱥᱟᱲ ᱫᱤᱱ ᱞᱟᱹᱜᱤᱫ ᱡᱚᱜᱟᱣ ᱠᱟᱛᱮᱫ ᱞᱮ ᱫᱚᱦᱚᱭᱟ ᱡᱮᱠᱤ ᱟᱥᱟᱲ ᱫᱤᱱ ᱞᱮ ᱟᱞᱜᱟᱜ ᱢᱟ ᱠᱚᱭ ᱠᱚᱥᱴᱚ ᱵᱟᱝᱜᱮ ᱛᱳ ᱚᱱᱟ ᱠᱚᱦᱚᱸᱞᱮ ᱠᱟᱹᱢᱤᱭᱟ ᱟᱨ ᱚᱱᱟᱫᱚ ᱥᱮᱛᱟᱜ ᱵᱮᱲᱟ ᱜᱮᱞᱮ ᱠᱟᱹᱢᱤᱭᱟ ᱟᱨ ᱥᱤᱛᱩᱝ ᱵᱮᱲᱟ ᱫᱚ ᱪᱮᱫ ᱦᱚᱸ ᱵᱟᱞᱮ ᱠᱟᱹᱢᱤᱭᱟ ᱚᱲᱟᱜ ᱠᱚᱨᱮ ᱜᱮ ᱜᱤᱛᱤᱡ ᱫᱩᱲᱩᱵ ᱜᱮᱞᱮ ᱛᱟᱦᱮᱱᱟ